ᱦᱮᱞᱳ ᱦᱮᱞᱳ ᱪᱮᱫ ᱮᱢ ᱞᱟᱹᱭ ᱮᱫᱟ ᱚᱠᱟ ᱠᱷᱚᱱᱮᱢ ᱞᱟᱹᱭ ᱮᱫᱟ ᱟᱞᱮ ᱯᱩᱨᱩᱞᱤᱭᱟᱹ ᱦᱚᱱᱚᱛ ᱨᱮᱫᱚ ᱪᱮᱫ ᱪᱮᱫ ᱯᱚᱨᱚᱵᱽ ᱞᱮ ᱢᱟᱱᱟᱣᱟ ᱵᱟᱦᱟ ᱥᱚᱨᱦᱟᱭ ᱠᱟᱨᱟᱢ ᱥᱚᱨᱦᱟᱭ ᱵᱚᱸᱜᱟᱞᱮ ᱥᱚᱨᱦᱟᱭᱚᱜᱼᱟ ᱟᱨ ᱫᱟᱸᱥᱟᱭ ᱵᱚᱸᱜᱟ ᱞᱮ ᱫᱟᱸᱥᱟᱭ ᱥᱚᱨᱦᱟᱭ ᱫᱚ ᱢᱚᱬᱮ ᱫᱤᱱ ᱫᱚ ᱢᱤᱫᱴᱮᱱ ᱥᱟᱠᱨᱟᱛ ᱢᱮᱱᱟᱜᱼᱟ ᱯᱩᱥ ᱥᱟᱠᱨᱟᱛ ᱢᱮᱱᱟᱜᱼᱟ ᱚᱱᱟ ᱫᱚ ᱢᱤᱫ ᱫᱤᱱ ᱟᱨ ᱟᱸᱜᱷᱟᱲ ᱥᱟᱠᱨᱟᱛ ᱢᱮᱱᱟᱜᱼᱟ ᱥᱟᱦᱟᱞᱩᱱᱰᱟᱹ ᱡᱟᱦᱟᱸ ᱠᱚ ᱢᱮᱛᱟᱜ ᱠᱟᱱ ᱫᱚ ᱚᱱᱟ ᱫᱚ ᱢᱤᱫ ᱫᱤᱱ ᱯᱷᱟᱹᱜᱩᱱ ᱵᱚᱸᱜᱟᱞᱮ ᱵᱟᱦᱟᱜᱼᱟ ᱯᱮ ᱫᱤᱱ ᱞᱮ ᱢᱟᱱᱟᱣᱟ ᱡᱟᱛᱨᱟ ᱫᱚ ᱡᱟᱛᱨᱟ ᱯᱟᱛᱟ ᱫᱚᱞᱮ ᱢᱟᱱᱟᱣᱟ ᱡᱟᱛᱨᱟ ᱨᱮᱞᱮ ᱢᱟᱜᱽ ᱨᱮᱭᱟᱜ ᱢᱚᱬᱮ ᱫᱤᱱ ᱯᱮ ᱫᱤᱱ ᱨᱮᱞᱮ ᱢᱟᱱᱟᱣᱟ ᱦᱩᱸ ᱦᱮᱸᱛᱚ ᱵᱟᱰᱟᱭ ᱫᱚ ᱫᱚᱨᱠᱟᱨ ᱠᱟᱱ ᱜᱮᱭᱟ ᱵᱟᱝ ᱵᱟᱲᱟᱭ ᱞᱮᱠᱷᱟᱱ ᱫᱚ ᱪᱤᱠᱟᱹᱛᱮᱠᱚ ᱵᱩᱡᱷᱟᱹᱣ ᱧᱟᱢᱟ ᱟᱫᱚ ᱪᱮᱫ ᱱᱤᱭᱟᱹ ᱫᱚ ᱟᱫᱚ ᱱᱤᱭᱟᱹ ᱯᱚᱨ ᱫᱚ ᱪᱮᱫ ᱠᱚ ᱢᱮᱱᱟᱜᱼᱟ ᱤᱱᱟᱹ ᱠᱚᱜᱮ ᱟᱞᱮ ᱫᱚᱞᱮ ᱢᱟᱱᱟᱣ ᱛᱟᱦᱮᱸᱱᱟ ᱯᱩᱨᱩᱞᱤᱭᱟᱹ ᱦᱚᱱᱚᱛ ᱨᱮᱫᱚ ᱵᱟᱦᱟ ᱥᱚᱨᱦᱟᱭ ᱠᱟᱨᱟᱢ ᱫᱟᱸᱥᱟᱭ ᱰᱟᱦᱟᱨ ᱡᱟᱛᱨᱟ ᱵᱟᱰᱟᱭ ᱫᱚ ᱫᱚᱨᱠᱟᱨ ᱠᱟᱱ ᱜᱮᱭᱟ ᱦᱳᱭ ᱛᱟᱦᱚᱞᱮ